ᱦᱮᱸ ᱤᱧ ᱢᱚᱬᱮ ᱜᱚᱴᱟᱝ ᱦᱚᱲᱟᱜ ᱧᱩᱛᱩᱢ ᱤᱧ ᱞᱟᱹᱭ ᱠᱮᱭᱟ ᱡᱟᱦᱟᱭ ᱫᱚ ᱚᱲᱟᱜ ᱥᱩᱨ ᱨᱤᱱ ᱯᱩᱲᱥᱤ ᱦᱚᱲ ᱠᱟᱱᱟ ᱠᱚ ᱚᱱᱟ ᱧᱩᱛᱩᱢ ᱠᱚᱫᱚ ᱦᱩᱭᱩᱜ ᱠᱟᱱᱟ ᱠᱟᱨᱢᱤ ᱥᱩᱥᱤᱞ ᱠᱤᱥᱩᱱ ᱚᱧᱡᱚᱞᱤ ᱟᱨ ᱪᱟᱢᱯᱟ ᱚᱱᱟ ᱠᱚ ᱠᱟᱱᱟ ᱧᱩᱛᱩᱢ